ᱦᱮᱞᱳ ᱦᱩᱸ ᱱᱚᱣᱟ ᱫᱚ ᱟᱲᱟᱜ ᱯᱷᱚᱴᱳ ᱫᱚᱠᱟᱱ ᱚᱻ ᱟᱫᱚ ᱱᱚᱸᱰᱮ ᱢᱤᱫ ᱫᱤᱱᱤᱧ ᱪᱟᱞᱟᱣ ᱞᱮᱱᱟ ᱟᱫᱚ ᱵᱟᱹᱧ ᱧᱟᱢ ᱞᱮᱫ ᱢᱮᱭᱟ ᱛᱤᱱᱟᱹᱜ ᱜᱷᱟᱹᱲᱤᱡ ᱚᱠᱟ ᱚᱠᱟ ᱫᱤᱱ ᱡᱷᱤᱡ ᱛᱟᱦᱮᱸᱱᱟ ᱟᱫᱚ ᱦᱩᱸ ᱟᱪᱪᱷᱟ ᱴᱷᱤᱠᱜᱮᱭᱟ ᱟᱫᱚ ᱛᱟᱦᱚᱞᱮᱧ ᱪᱟᱞᱟᱜᱼᱟ ᱥᱟᱫᱟ ᱠᱟᱞᱳ ᱪᱷᱚᱵᱤ ᱦᱩᱭᱩᱜ ᱜᱮᱭᱟ ᱛᱚ ᱦᱮᱸ ᱟᱫᱚ ᱦᱮᱸ ᱪᱷᱚᱴᱤᱧ ᱦᱟᱛᱟᱣᱟ ᱯᱟᱥᱯᱳᱴ ᱦᱩᱸ ᱫᱷᱤᱱᱟᱹᱱ ᱦᱟᱸᱜ ᱤᱧ ᱪᱞᱟᱜᱼᱟ ᱛᱟᱦᱞᱮ ᱦᱩᱸ ᱦᱩᱸ ᱦᱮᱸ ᱟᱪᱪᱷᱟ ᱴᱷᱤᱠᱜᱮᱭᱟ ᱛᱟᱦᱚᱞᱮ ᱦᱩᱸ ᱦᱩᱸ ᱴᱷᱤᱠᱜᱮᱭᱟ ᱦᱩᱸ